ᱵᱟᱭᱤᱠ ᱛᱮᱫᱚᱧ ᱵᱷᱟᱨᱚᱛ ᱨᱮᱱᱟᱜ ᱟᱭᱢᱟ ᱡᱟᱭᱜᱟ ᱜᱤᱧ ᱪᱟᱞᱟᱣ ᱠᱟᱱᱟ ᱡᱟᱦᱟᱸ ᱫᱚ ᱡᱩᱫᱤ ᱵᱚᱱ ᱞᱟᱹᱭᱟ ᱳᱭᱮᱥᱴ ᱵᱮᱝᱜᱚᱞ ᱨᱮᱱᱟᱜ ᱢᱟᱱᱮ ᱯᱚᱪᱷᱤᱢ ᱵᱟᱝᱞᱟ ᱨᱮᱱᱟᱜ ᱡᱟᱦᱟᱸ ᱦᱩᱜᱽᱞᱤ ᱰᱤᱥᱴᱤᱠ ᱨᱮᱱᱟᱜ ᱛᱟᱨᱠᱮᱥᱥᱚᱨ ᱚᱱᱠᱟ ᱞᱮᱠᱟᱛᱮ ᱩᱲᱤᱥᱥᱟ ᱯᱚᱱᱚᱛ ᱨᱮᱱᱟᱜ ᱡᱟᱦᱟᱸ ᱵᱟᱝᱜᱽᱨᱤᱯᱩᱥᱤ ᱵᱟᱵᱚᱱᱦᱟᱴᱤ ᱡᱷᱟᱲᱠᱷᱚᱸᱰ ᱨᱮᱱᱟᱜ ᱴᱟᱴᱟ ᱢᱩᱥᱟᱵᱚᱱᱤ ᱜᱷᱟᱴᱥᱤᱞᱟᱹ ᱚᱱᱠᱟᱜᱮ ᱟᱨᱚ ᱚᱱᱟ ᱯᱚᱪᱷᱤᱢ ᱵᱟᱝᱞᱟ ᱯᱚᱱᱚᱛ ᱨᱮᱱᱟᱜ ᱯᱩᱨᱩᱞᱤᱭᱟᱹ ᱵᱟᱸᱠᱩᱲᱟ ᱟᱭᱢᱟ ᱡᱟᱭᱜᱟ ᱜᱮ ᱵᱟᱭᱤᱠ ᱛᱮ ᱪᱟᱞᱟᱣ ᱦᱩᱭ ᱠᱟᱱᱟ ᱛᱚ ᱵᱟᱭᱤᱠ ᱛᱮ ᱪᱟᱞᱟᱜ ᱨᱮᱱᱟᱜ ᱢᱤᱫᱴᱟᱝ ᱥᱩᱵᱤᱫᱷᱟ ᱦᱚᱸ ᱢᱮᱱᱟᱜᱼᱟ ᱡᱟᱦᱟᱸ ᱫᱚ ᱵᱟᱭᱤᱠ ᱛᱮᱢ ᱪᱟᱞᱟᱣ ᱞᱮᱱᱠᱷᱟᱱ ᱞᱚᱜᱚᱱ ᱧᱚᱜ ᱮᱢ ᱥᱮᱴᱮᱨᱟ ᱟᱨ ᱠᱚᱱᱚ ᱟᱱᱟᱴ ᱮᱴᱠᱮᱴᱚᱬᱮ ᱵᱟᱝ ᱛᱟᱦᱮᱱᱟ ᱡᱟᱦᱟᱸ ᱫᱚ ᱚᱠᱟ ᱨᱮᱦᱚᱸ ᱵᱟᱝ ᱛᱤᱸᱜᱩ ᱦᱩᱭᱩᱜ ᱛᱟᱢᱟ ᱮᱴᱟᱜ ᱢᱚᱴᱚᱨ ᱜᱟᱹᱰᱤ ᱠᱚᱛᱮ ᱪᱟᱞᱟᱣ ᱞᱮᱱᱠᱷᱟᱱ ᱟᱹᱰᱤ ᱚᱠᱛᱚ ᱧᱮᱞ ᱦᱩᱭ ᱠᱟᱱᱟ ᱟᱢᱫᱚ ᱛᱤᱸᱜᱩ ᱛᱤᱸᱜᱩ ᱛᱮ ᱪᱟᱞᱟᱜ ᱦᱩᱭᱩᱜ ᱛᱟᱢᱟ ᱢᱮᱱᱠᱷᱟᱱ ᱵᱟᱭᱤᱠ ᱛᱮ ᱡᱩᱫᱤᱢ ᱪᱟᱞᱟᱜᱼᱟ ᱥᱮ ᱱᱚᱣᱟ ᱢᱚᱴᱚᱨ ᱥᱟᱭᱠᱮᱞ ᱛᱮ ᱡᱩᱫᱤᱢ ᱪᱟᱞᱟᱜᱼᱟ ᱟᱢᱫᱚ ᱟᱢ ᱞᱮᱠᱟ ᱛᱮᱢ ᱪᱟᱞᱟᱣ ᱫᱟᱲᱮᱭᱟᱜ ᱟᱢ ᱟᱢ ᱠᱷᱩᱥᱤ ᱢᱚᱛᱚᱢ ᱪᱟᱞᱟᱣ ᱫᱟᱲᱮᱭᱟᱜ ᱟᱢ ᱚᱱᱟ ᱪᱤᱠᱟᱹ ᱛᱮᱦᱮᱧ ᱱᱚᱣᱟ ᱵᱟᱭᱤᱠ ᱛᱮ ᱪᱟᱞᱟᱜ ᱫᱚ ᱟᱹᱰᱤ ᱥᱚᱦᱞᱮ ᱜᱮᱭᱟ ᱟᱨ ᱟᱹᱰᱤ ᱞᱚᱜᱚᱱᱮᱢ ᱥᱮᱴᱮᱨᱟ ᱚᱱᱠᱟ ᱞᱮᱠᱟᱛᱮ ᱵᱟᱭᱤᱠ ᱛᱮ ᱤᱧ ᱢᱤᱫ ᱡᱟᱭᱜᱟᱧ ᱪᱟᱞᱟᱣ ᱞᱮᱱᱟ ᱡᱟᱦᱟᱸ ᱫᱚ ᱢᱤᱫ ᱱᱮᱶᱛᱟ ᱛᱟᱦᱮᱸ ᱠᱟᱱᱟ ᱡᱟᱦᱟᱸ ᱨᱮᱫᱚ ᱢᱤᱫ ᱠᱚᱱᱯᱷᱟᱨᱮᱱᱥ ᱦᱩᱭᱩᱜ ᱠᱟᱱᱟ ᱢᱮᱱᱮᱫ ᱡᱟᱦᱟᱸ ᱡᱚᱢᱮᱞᱟᱭ ᱠᱚ ᱫᱚᱦᱚ ᱞᱮᱫᱟ ᱢᱤᱫ ᱡᱚᱢᱮᱞᱟᱭ ᱚᱱᱟ ᱡᱚᱢᱮᱞᱟᱭ ᱨᱮ ᱤᱧ ᱵᱟᱭᱤᱠ ᱛᱤᱧ ᱪᱟᱞᱟᱣ ᱞᱮᱱᱟ ᱚᱱᱟᱫᱚ ᱯᱟᱺᱰᱣᱟᱹ ᱨᱮᱱᱟᱜ ᱡᱟᱦᱟᱸ ᱦᱩᱜᱽᱞᱤ ᱰᱤᱥᱴᱤᱠ ᱨᱮᱱᱟᱜ ᱯᱟᱺᱰᱣᱟᱹ ᱚᱱᱟ ᱯᱟᱺᱰᱣᱟᱹ ᱨᱮ ᱪᱟᱞᱟᱣ ᱦᱩᱭ ᱞᱮᱱᱟ ᱱᱚᱣᱟ ᱵᱟᱭᱤᱠ ᱛᱮ ᱟᱨ ᱱᱚᱣᱟ ᱡᱚᱢᱮᱞᱟᱭ ᱨᱮ ᱤᱧᱤᱧ ᱥᱟᱢᱤᱞ ᱞᱮᱱᱟ ᱚᱱᱟᱜᱮ ᱱᱚᱣᱟ ᱵᱟᱭᱤᱠ ᱪᱮᱛᱟᱱ ᱨᱮᱱᱟᱜ ᱡᱟᱦᱟᱸ ᱥᱚᱞᱦᱮ ᱟᱨ ᱱᱟᱯᱟᱭ ᱫᱚ